ᱤᱧᱟᱹᱜ ᱞᱟᱠᱪᱟᱨ ᱨᱮ ᱢᱩᱲᱩᱫ ᱡᱤᱣᱤᱠᱟ ᱦᱩᱭᱩᱜ ᱠᱟᱱᱟ ᱪᱟᱥ ᱵᱟᱥ ᱵᱮᱵᱥᱟ ᱵᱟᱹᱱᱤᱡᱽ ᱟᱨ ᱪᱟᱹᱠᱨᱤ ᱵᱟᱹᱠᱨᱤ ᱦᱮᱸ ᱦᱚᱲ ᱪᱮᱫ ᱱᱚᱣᱟ ᱡᱤᱵᱤᱠᱟ ᱠᱷᱚᱱ ᱵᱟᱝ ᱠᱚ ᱥᱟᱦᱟ ᱠᱟᱜ